ᱦᱮᱞᱳ ᱦᱮᱸ ᱡᱚᱦᱟᱨ ᱜᱮ ᱜᱚᱢᱠᱮ ᱟᱹᱞᱤᱧ ᱢᱟᱪᱷ ᱵᱷᱟᱱᱰᱟᱨ ᱠᱷᱚᱱᱞᱤᱧ ᱞᱟᱹᱭᱮᱜᱼᱟ ᱟᱹᱵᱤᱱ ᱡᱟᱦᱟᱸ ᱡᱟᱦᱟᱸ ᱱᱚᱰᱮ ᱯᱨᱳᱜᱨᱟᱢ ᱫᱚᱦᱚ ᱠᱟᱱᱟ ᱦᱟᱸᱜ ᱰᱟᱨᱢᱟᱜᱷ ᱡᱟᱦᱟᱸ ᱟᱹᱵᱤᱱ ᱮᱰᱵᱷᱟᱱᱥ ᱞᱤᱧ ᱮᱢ ᱟᱠᱟᱜ ᱵᱤᱱᱟ ᱦᱟᱸᱜ ᱠᱷᱟᱱ ᱚᱱᱟ ᱵᱟᱠᱷᱨᱟ ᱛᱮᱜᱮ ᱠᱟᱹᱴᱤᱡ ᱜᱟᱞᱢᱟᱨᱟᱣ ᱦᱟᱸᱜ ᱞᱤᱧ ᱫᱚᱦᱚᱭᱮᱜᱼᱟ ᱜᱟᱞᱢᱟᱨᱟᱣ ᱞᱟᱝ ᱮᱦᱚᱵ ᱜᱚᱫᱟ ᱥᱮ ᱡᱟᱦᱟᱸ ᱱᱚᱰᱮ ᱦᱟᱸᱜ ᱯᱨᱳᱜᱨᱟᱢ ᱫᱚᱦᱚ ᱟᱠᱟᱱᱟ ᱰᱟᱨᱢᱟ ᱯᱨᱳᱜᱨᱟᱢ ᱦᱟᱜ ᱚᱱᱟ ᱵᱟᱠᱷᱨᱟ ᱟᱹᱵᱤᱱ ᱚᱱᱟ ᱨᱮᱱᱟᱜ ᱠᱟᱹᱴᱤᱡ ᱜᱟᱯᱟᱞ ᱢᱟᱨᱟᱣ ᱢᱮᱱᱟᱜᱼᱟ ᱢᱮᱠᱷᱟᱱ ᱱᱚᱰᱮ ᱡᱟᱦᱟᱸ ᱤᱭᱟᱹ ᱢᱮᱱᱟᱜᱼᱟ ᱜᱟᱞᱢᱟᱨᱟᱣ ᱱᱟᱥᱮᱱᱟᱜ ᱵᱟᱲᱟᱭ ᱡᱚᱝ ᱟᱹᱞᱤᱧ ᱥᱟᱱᱟᱭᱮᱫ ᱞᱤᱧᱟᱹ ᱯᱩᱭᱥᱟᱹ ᱡᱟᱦᱟᱸ ᱛᱤᱱᱟᱹᱜ ᱮᱰᱵᱷᱟᱱᱥᱟ ᱚᱱᱟᱞᱤᱧ ᱮᱢᱟ ᱵᱤᱱᱟ ᱤᱱᱟᱹ ᱠᱷᱟᱱ ᱚᱱᱮ ᱩᱱᱟᱹᱜ ᱡᱮᱢᱚᱱ ᱡᱮᱢᱚᱱ ᱯᱨᱳᱜᱨᱟᱢ ᱡᱟᱦᱟᱸ ᱦᱩᱭᱩᱜᱼᱟ ᱤᱱᱟᱹ ᱠᱷᱟᱱ ᱡᱩᱫᱤ ᱵᱟᱭ ᱪᱟᱱᱥ ᱵᱟᱭ ᱦᱩᱭᱫᱟᱲᱮᱭᱟᱜ ᱦᱩᱱᱟᱹᱜ ᱱᱟᱥᱮᱱᱟᱜ ᱦᱟᱱᱛᱮ ᱱᱟᱛᱮᱱᱟ ᱥᱮ ᱠᱮᱱᱥᱮᱞ ᱮᱱᱟ ᱤᱱᱟᱹᱠᱷᱟᱱ ᱚᱱᱟ ᱨᱮᱱᱟᱜ ᱜᱮ ᱨᱩᱭᱟᱹᱲ ᱨᱮᱱᱟᱜ ᱨᱤᱯᱷᱟᱱᱰ ᱡᱟᱦᱟᱸ ᱢᱮᱱᱟᱜᱼᱟ ᱴᱟᱠᱟ ᱨᱩᱭᱟᱹᱲ ᱨᱮᱱᱟᱜ ᱚᱱᱟ ᱵᱟᱵᱚᱫ ᱛᱮᱜᱮ ᱜᱟᱞᱢᱟᱨᱟᱣ ᱞᱤᱧ ᱞᱟᱹᱭᱮᱜᱼᱟ ᱮᱰᱮᱠᱷᱟᱱ ᱟᱹᱵᱤᱱᱟᱜ ᱚᱠᱟ ᱞᱮᱠᱟ ᱪᱮᱫ ᱱᱤᱭᱚᱢ ᱢᱮᱱᱟᱜᱼᱟ ᱟᱹᱭᱤᱱ ᱠᱟᱹᱱᱩᱱ ᱢᱮᱱᱟᱜᱼᱟ ᱮᱱᱠᱷᱟᱱ ᱚᱱᱟ ᱠᱚ ᱠᱟᱹᱴᱤᱡ ᱨᱩᱞ ᱨᱮᱜᱩᱞᱮᱥᱚᱱ ᱚᱱᱟ ᱠᱟᱹᱴᱤᱡ ᱞᱟᱹᱭ ᱧᱚᱜ ᱠᱷᱟᱱ ᱱᱟᱯᱟᱭᱚᱜᱼᱟ ᱦᱮᱸ ᱦᱮᱸ ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱳᱭ ᱤᱱᱟᱹ ᱜᱮ ᱟᱨ ᱥᱤᱠᱩᱨᱤᱴᱤ ᱢᱟᱹᱱᱤ ᱫᱚ ᱚᱠᱟ ᱞᱮᱠᱟ ᱛᱤᱱᱟᱹᱜ ᱜᱟᱱ ᱦᱟᱸᱜ ᱚᱱᱟ ᱯᱨᱳᱜᱨᱟᱢ ᱨᱮᱱᱟᱜ ᱛᱤᱱᱟᱹᱜ ᱯᱟᱨᱥᱮᱱᱴ ᱟᱨ ᱮᱰᱵᱷᱟᱱᱥ ᱠᱚ ᱛᱤᱱᱟᱹᱜ ᱵᱤᱱ ᱦᱟᱛᱟᱣᱟ ᱥᱮ ᱥᱤᱠᱩᱨᱤᱴᱤ ᱢᱟᱹᱱᱤ ᱵᱷᱤᱱᱟᱹ ᱛᱟᱦᱮᱱᱟ ᱮᱰᱵᱷᱟᱱᱥ ᱵᱷᱤᱱᱟᱹ ᱛᱟᱦᱮᱱᱟ ᱡᱮᱢᱚᱱ ᱦᱮᱸ ᱦᱮᱸ ᱦᱮᱸ ᱴᱷᱤᱠ ᱜᱮᱭᱟ ᱦᱟᱸᱜ ᱴᱷᱤᱠ ᱜᱮᱭᱟ ᱛᱟᱦᱚᱞᱮ ᱚᱱᱟ ᱦᱤᱥᱟᱹᱵ ᱫᱚᱦᱲᱟ ᱞᱟᱜ ᱧᱟᱯᱟᱢᱟ ᱟᱨ ᱞᱟᱝ ᱜᱟᱞᱢᱟᱨᱟᱜᱼᱟ ᱦᱮᱸ ᱦᱮᱸ ᱴᱷᱤᱠ ᱜᱮᱭᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱜᱮᱭᱟ ᱛᱟᱦᱚᱞᱮ ᱚᱱᱟ ᱞᱟᱜ ᱧᱟᱯᱟᱢᱟ ᱴᱷᱤᱠ ᱜᱮᱭᱟ ᱛᱟᱦᱚᱞᱮ ᱦᱮᱸ ᱡᱚᱦᱟᱨ ᱡᱚᱦᱟᱨ